ᱤᱧᱟᱹᱜ ᱟᱭᱢᱟ ᱫᱤᱱ ᱠᱷᱚᱱ ᱪᱮᱫ ᱯᱷᱳᱱ ᱜᱮ ᱵᱟᱝ ᱛᱟᱦᱮᱸ ᱠᱟᱱ ᱛᱤᱧᱟ ᱚᱱᱟ ᱠᱷᱟᱹᱛᱤᱨ ᱡᱟᱦᱟᱸᱱᱟᱜ ᱚᱥᱩᱵᱤᱫᱷᱟ ᱵᱮᱥᱩᱵᱤᱛᱮ ᱪᱮᱛ ᱨᱮᱱᱟᱜ ᱠᱷᱚᱵᱚᱨ ᱜᱮ ᱵᱟᱹᱧ ᱧᱟᱢ ᱮᱜ ᱛᱟᱸᱦᱮᱜᱼᱟ ᱛᱟᱨᱯᱚᱨᱮ ᱯᱚᱨᱤᱠᱠᱷᱟ ᱨᱮᱱᱟᱜ ᱥᱮ ᱡᱟᱦᱟᱱᱟᱜ ᱠᱚᱨᱮᱱᱟᱜ ᱠᱷᱚᱵᱚᱨ ᱜᱟᱛᱮ ᱠᱩᱲᱤ ᱥᱮ ᱡᱟᱦᱟᱭ ᱥᱟᱣᱛᱮ ᱠᱳᱱᱳ ᱡᱳᱜᱟᱡᱳᱜ ᱜᱮ ᱵᱟᱹᱧ ᱦᱟᱛᱟᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱤᱧ ᱫᱚ ᱢᱤᱫ ᱥᱚᱯᱛᱟ ᱫᱷᱚᱨᱮ ᱟᱭᱢᱟ ᱫᱤᱱᱤᱧ ᱠᱟᱹᱢᱤ ᱠᱮᱫᱟ ᱟᱨ ᱯᱚᱭᱥᱟᱧ ᱫᱚᱦᱚ ᱡᱟᱣᱨᱟ ᱠᱮᱫᱟ ᱫᱤᱭᱮ ᱤᱧᱨᱮᱱ ᱜᱟᱛᱮ ᱠᱩᱲᱤᱧ ᱠᱩᱞᱤ ᱠᱮᱫᱮᱭᱟ ᱡᱮ ᱚᱠᱟᱨᱤᱧ ᱦᱟᱛᱟᱣᱟ ᱯᱷᱳᱱ ᱚᱠᱟᱴᱟᱜ ᱯᱷᱳᱱ ᱵᱷᱟᱜᱮᱭᱟ ᱚᱱᱟ ᱠᱷᱟᱹᱛᱤᱨ ᱞᱟᱹᱭ ᱟᱹᱫᱤᱧᱟ ᱡᱮ ᱵᱳᱞᱯᱩᱨ ᱪᱟᱞᱟᱜ ᱢᱮ ᱵᱳᱞᱯᱩᱨ ᱤᱧ ᱪᱟᱞᱟᱣ ᱮᱱᱟ ᱚᱸᱰᱮᱧ ᱪᱟᱞᱟᱣ ᱮᱱᱟ ᱧᱮᱞ ᱵᱟᱲᱟ ᱠᱮᱫᱟᱹᱧ ᱟᱭᱢᱟ ᱞᱟᱹᱴᱩ ᱞᱟᱹᱴᱩ ᱫᱚᱠᱟᱱ ᱢᱮᱱᱠᱷᱟᱱ ᱢᱤᱫᱴᱮᱱ ᱟᱨᱦᱚᱸ ᱢᱚᱸᱡᱽ ᱫᱚᱠᱟᱱ ᱚᱸᱰᱮᱧ ᱪᱟᱞᱟᱣ ᱮᱱᱟ ᱟᱨᱤᱧ ᱧᱮᱞ ᱠᱮᱫᱟ ᱚᱱᱟ ᱫᱚᱠᱟᱱ ᱨᱮ ᱟᱭᱢᱟ ᱨᱚᱠᱚᱢ ᱠᱳᱢᱯᱟᱱᱤ ᱯᱷᱳᱱ ᱢᱮᱱᱟᱜᱼᱟ ᱫᱟᱹᱢᱤ ᱫᱟᱹᱢᱤ ᱤᱧ ᱡᱮᱴᱟ ᱤᱧ ᱦᱚᱸ ᱢᱤᱫᱴᱮᱱ ᱯᱷᱳᱱ ᱤᱧ ᱧᱮᱞ ᱠᱮᱫᱟ ᱥᱮᱢᱥᱩᱝ ᱥᱮᱴ ᱚᱱᱟ ᱯᱷᱳᱱ ᱨᱮᱱᱟᱜ ᱫᱟᱢ ᱦᱩᱭᱩᱜ ᱠᱟᱱᱟ ᱫᱚᱥ ᱦᱟᱡᱟᱨ ᱯᱟᱸᱪᱥᱳ ᱴᱟᱠᱟ ᱚᱱᱟ ᱢᱤᱫᱴᱟᱝ ᱯᱷᱳᱱ ᱤᱧ ᱦᱟᱛᱟᱣ ᱠᱮᱫᱟ ᱟᱨ ᱥᱤᱢᱠᱟᱨᱰ ᱤᱧ ᱵᱷᱚᱨᱟᱣ ᱠᱮᱫᱟ ᱚᱱᱟᱨᱤᱧ ᱧᱮᱞ ᱠᱮᱫᱟ ᱡᱚᱛᱚ ᱠᱤᱪᱷᱩ ᱯᱷᱳᱱ ᱵᱷᱤᱰᱤᱭᱳ ᱡᱚᱛᱚ ᱠᱤᱪᱷᱩ ᱟᱹᱰᱤ ᱢᱚᱸᱡᱽ ᱦᱩᱭᱩᱜ ᱠᱟᱱᱟ ᱚᱲᱟᱜ ᱛᱤᱧ ᱟᱹᱜᱩ ᱠᱮᱫᱟ ᱢᱤᱫ ᱥᱚᱯᱛᱟ ᱢᱤᱫ ᱢᱟᱥ ᱤᱧ ᱪᱟᱞᱟᱣ ᱠᱮᱫᱟ ᱪᱟᱞᱟᱣ ᱪᱟᱞᱟᱣ ᱪᱟᱞᱟᱣ ᱛᱟᱭᱚᱢ ᱛᱮ ᱚᱱᱟ ᱯᱷᱳᱱ ᱩᱱᱟᱹᱜ ᱫᱟᱢ ᱛᱮᱧ ᱦᱟᱛᱟᱣ ᱠᱮᱫᱟ ᱢᱮᱱᱠᱷᱟᱱ ᱚᱱᱟ ᱯᱷᱳᱱ ᱯᱷᱟᱞᱛᱩ ᱮᱱ ᱛᱤᱧᱟᱹ ᱤᱱᱟᱹᱜ ᱫᱟᱢ ᱛᱤᱧ ᱦᱟᱛᱟᱣ ᱠᱮᱫᱟ ᱟᱨ ᱟᱹᱰᱤ ᱞᱚᱥ ᱠᱳᱱᱳ ᱵᱮᱴᱟᱨᱤ ᱥᱟᱨᱵᱷᱤᱥ ᱵᱟᱝ ᱛᱟᱸᱦᱮᱱ ᱠᱟᱱᱟ ᱥᱚᱵ ᱥᱚᱢᱚᱭ ᱟᱡ ᱛᱮᱜᱮ ᱥᱩᱭᱤᱪ ᱚᱯᱷ ᱚᱜ ᱠᱟᱱ ᱛᱤᱧᱟᱹ ᱟᱨ ᱯᱷᱳᱱ ᱩᱱᱟᱹᱜ ᱫᱟᱢ ᱛᱮ ᱦᱟᱛᱟᱣ ᱠᱟᱛᱮᱜ ᱱᱤᱛᱚᱝ ᱚᱱᱟ ᱯᱷᱳᱱ ᱯᱷᱟᱞᱛᱩ ᱢᱤᱫᱴᱮᱱ ᱯᱷᱳᱱ ᱦᱩᱭ